ᱫᱷᱤᱨᱤ ᱛᱟᱲᱟᱣ ᱩᱴᱠᱟᱹᱣ ᱠᱟᱛᱮᱫ ᱥᱮᱬᱟᱼᱥᱮᱬᱟ ᱵᱳᱞᱰᱟᱨ ᱫᱷᱤᱨᱤ ᱚᱱᱟ ᱠᱚ ᱠᱩᱴᱟᱹᱢ ᱜᱮᱡᱮᱨ ᱠᱟᱛᱮᱫ ᱡᱟᱣᱨᱟ ᱦᱩᱭᱩᱜᱼᱟ ᱡᱟᱣᱨᱟ ᱠᱟᱛᱮᱫ ᱟᱹᱠᱷᱨᱤᱧ ᱦᱩᱭᱩᱜᱼᱟ ᱟᱨ ᱵᱟᱡᱟᱨ ᱠᱚᱨᱮᱫ ᱥᱮ ᱟᱹᱛᱩ ᱴᱚᱞᱟ ᱯᱟᱲᱟ ᱠᱚᱨᱮᱫ ᱵᱳᱛᱚᱞ ᱠᱚ ᱡᱟᱣᱨᱟ ᱠᱟᱛᱮᱫ ᱚᱱᱟᱦᱚᱸ ᱠᱤᱨᱤᱧ ᱟᱹᱠᱷᱨᱤᱧ ᱦᱩᱭᱩᱜᱼᱟ ᱥᱮ ᱠᱟᱜᱚᱡᱽ ᱠᱚ ᱡᱟᱦᱟᱸ ᱜᱤᱫᱽᱨᱟᱹ ᱠᱚ ᱠᱟᱹᱴᱤᱡᱼᱠᱟᱹᱴᱤᱡ ᱢᱟᱹᱭᱼᱵᱟᱹᱵᱩ ᱛᱟᱠᱚ ᱠᱚ ᱚᱞᱚᱜ ᱯᱟᱲᱦᱟᱜ ᱠᱟᱱᱟ ᱚᱱᱟ ᱠᱟᱜᱚᱡᱽ ᱠᱚ ᱡᱟᱣᱨᱟ ᱠᱟᱛᱮᱫ ᱠᱤᱨᱤᱧ ᱟᱹᱠᱷᱨᱤᱧ ᱦᱩᱭᱩᱜᱼᱟ